ᱤᱧ ᱫᱚ ᱱᱤᱛᱚᱜ ᱫᱷᱟᱹᱵᱤᱡ ᱛᱮᱫᱚ ᱡᱟᱦᱟᱱᱟᱜ ᱜᱤᱧ ᱯᱷᱳᱴᱳ ᱟᱠᱟᱫᱼᱟ ᱵᱩᱨᱩ ᱟᱨ ᱪᱮᱬᱮ ᱱᱩᱠᱩ ᱠᱚᱜᱮᱧ ᱯᱷᱳᱴᱳ ᱟᱠᱟᱫ ᱠᱚᱣᱟ ᱢᱮᱱᱠᱷᱟᱱ ᱫᱚ ᱩᱱᱠᱩ ᱜᱤᱧ ᱠᱩᱥᱤᱭᱟᱠᱟᱫ ᱠᱚᱣᱟ ᱢᱟᱱᱮ ᱤᱧ ᱡᱟᱦᱟᱸ ᱜᱤᱧ ᱪᱟᱞᱟᱜᱼᱟ ᱡᱟᱦᱟᱸ ᱨᱮᱜᱤᱧ ᱪᱟᱞᱟᱜᱼᱟ ᱢᱟᱱᱮ ᱵᱩᱨᱩ ᱟᱨ ᱪᱮᱬᱮ ᱠᱚᱜᱮᱧ ᱯᱷᱚᱴᱳ ᱵᱟᱲᱟ ᱠᱚᱣᱟ ᱢᱮᱱᱠᱷᱟᱱ ᱫᱚ ᱟᱹᱰᱤ ᱠᱩᱥᱤᱧ ᱵᱩᱡᱷᱟᱹᱣᱟ ᱟᱨ ᱱᱚᱝᱠᱟ ᱜᱮ ᱡᱟᱦᱟᱸ ᱥᱮᱫ ᱜᱮᱧ ᱪᱟᱞᱟᱜ ᱠᱷᱟᱱ ᱫᱚ ᱱᱚᱣᱟ ᱜᱤᱧ ᱪᱟᱦᱟᱜ ᱟᱥᱮ ᱱᱟᱣᱟ ᱱᱟᱣᱟ ᱡᱟᱭᱜᱟ ᱨᱤᱧ ᱪᱟᱞᱟᱜ ᱠᱷᱟᱱ ᱫᱚ ᱵᱩᱨᱩ ᱠᱚᱜᱮᱧ ᱯᱷᱳᱴᱳᱭ ᱢᱟ ᱟᱨ ᱪᱮᱬᱮ ᱠᱚᱧ ᱯᱷᱳᱴᱳ ᱫᱟᱲᱮᱭᱟᱠᱚ ᱢᱟ ᱟᱨ ᱮᱱᱠᱷᱟᱱ ᱫᱚ ᱚᱲᱟᱜ ᱨᱮᱦᱚᱸᱧ ᱞᱟᱹᱭ ᱫᱟᱲᱮᱭᱟᱠᱚ ᱢᱟ ᱡᱮ ᱤᱧ ᱫᱚ ᱱᱚᱶᱟ ᱡᱟᱭᱜᱟ ᱨᱤᱧ ᱪᱟᱞᱟᱣ ᱞᱮᱱᱟ ᱟᱨ ᱧᱮᱞ ᱯᱮ ᱤᱧ ᱱᱚᱰᱮᱧ ᱪᱟᱞᱟᱣ ᱞᱮᱱᱟ ᱮᱱᱠᱷᱟᱱᱤᱧ ᱞᱟᱹᱭ ᱫᱟᱲᱮᱭᱟᱠᱚ ᱢᱟ ᱡᱮ ᱤᱧ ᱫᱚ ᱱᱚᱰᱮᱧ ᱪᱟᱞᱟᱣ ᱞᱮᱱᱟ ᱢᱮᱱᱛᱮ ᱮᱱᱠᱷᱟᱱ ᱫᱚ ᱮᱱᱠᱷᱟᱱ ᱟᱠᱚ ᱦᱚᱸᱠᱚ ᱪᱟᱞᱟᱣ ᱫᱟᱲᱮᱭᱟᱜᱼᱟ ᱡᱟᱦᱟᱸ ᱤᱧ ᱫᱚ ᱱᱚᱣᱟ ᱜᱤᱧ ᱪᱟᱦᱟᱜᱼᱟ ᱡᱮ ᱡᱟᱦᱟᱸ ᱛᱤᱥᱚᱜ ᱜᱤᱧ ᱚᱲᱟᱜ ᱠᱷᱚᱱᱤᱧ ᱚᱰᱚᱠᱚᱜᱼᱟ ᱢᱮᱱᱠᱷᱟᱱ ᱫᱚ ᱯᱷᱳᱴᱚ ᱫᱟᱲᱮᱭᱟᱜ ᱢᱟᱹᱧ ᱠᱮᱢᱮᱨᱟ ᱛᱮ ᱵᱟᱠᱷᱟᱱ ᱨᱮᱦᱚᱸ ᱪᱮ ᱵᱟᱝ ᱯᱷᱳᱱ ᱛᱮ ᱨᱮᱦᱚᱸ ᱤᱧ ᱫᱚ ᱟᱨ ᱮᱴᱟᱜᱟᱜ ᱠᱚᱫᱚ ᱡᱟᱹᱥᱛᱤ ᱵᱟᱹᱧ ᱯᱷᱳᱴᱳᱭᱟ ᱡᱟᱦᱟᱱᱟᱜ ᱫᱚ ᱢᱮᱱᱠᱷᱟᱱ ᱫᱚ ᱵᱩᱨᱩ ᱠᱚᱜᱮᱧ ᱠᱩᱥᱤᱭᱟᱜᱼᱟ ᱵᱩᱨᱩ ᱠᱚᱜᱮᱧ ᱯᱷᱳᱴᱳ ᱵᱟᱲᱟᱭᱟ ᱵᱟᱠᱷᱟᱱ ᱫᱚ ᱪᱮᱬᱮ ᱠᱚ ᱡᱟᱦᱟᱸ ᱨᱤᱧ ᱠᱩᱥᱤᱭᱟᱫ ᱠᱚᱣᱟ ᱪᱮᱦᱨᱟᱧ ᱧᱮᱞ ᱠᱮᱫᱮᱭᱟ ᱚᱸᱰᱮᱧ ᱯᱷᱳᱴᱳ ᱜᱚᱫ ᱠᱮᱫᱮᱭᱟ ᱢᱮᱱᱠᱷᱟᱱ ᱱᱤᱭᱟᱹ ᱠᱚᱜᱮ ᱤᱧᱟᱹᱜ ᱫᱚ ᱚᱱᱟᱜᱮ ᱤᱧᱟᱹᱜ ᱵᱚᱨᱱᱚᱱ ᱫᱚ ᱡᱮ ᱱᱚᱣᱟ ᱠᱚᱜᱮ ᱱᱚᱣᱟ ᱠᱚᱢ ᱯᱷᱳᱴᱳ ᱫᱚᱦᱚ ᱠᱟᱜ ᱠᱷᱟᱱ ᱫᱚ ᱡᱟᱦᱟᱸ ᱛᱤᱥᱚᱜ ᱦᱟᱲᱟᱢ ᱵᱩᱰᱷᱤ ᱠᱟᱛᱮ ᱦᱚᱸᱢ ᱧᱮᱞ ᱫᱟᱲᱮᱭᱟᱜᱼᱟ ᱡᱤᱧ ᱯᱷᱳᱴᱳ ᱫᱚᱦᱚ ᱟᱠᱟᱫᱼᱟ ᱱᱚᱣᱟ ᱡᱟᱭᱜᱟ ᱨᱤᱧ ᱪᱟᱞᱟᱣ ᱞᱮᱱᱟ ᱢᱮᱱᱛᱮ ᱚᱱᱟᱜᱤᱧ ᱢᱮᱱᱟ